ᱤᱧᱟᱹᱜ ᱟᱹᱛᱩ ᱨᱮ ᱡᱩᱣᱟᱹᱱ ᱯᱤᱲᱦᱤ ᱠᱚ ᱡᱚᱛᱷᱟᱛ ᱡᱤᱣᱤ ᱠᱟᱛᱮ ᱧᱟᱢ ᱨᱮ ᱥᱮ ᱟᱸᱡᱷᱟᱴ ᱨᱮᱠᱚ ᱯᱟᱲᱟᱜ ᱠᱟᱱᱟ ᱤᱧ ᱦᱚᱸ ᱢᱮᱱ ᱢᱮᱱᱛᱮ ᱱᱚᱣᱟᱜᱤᱧ ᱢᱚᱱᱮᱭᱟ ᱡᱮ ᱥᱚᱲᱚᱠ ᱥᱟᱦᱟᱨ ᱨᱮ ᱜᱨᱤᱦᱚᱵᱟᱥ ᱠᱚ ᱪᱮᱫᱟᱜ ᱠᱚ ᱠᱩᱥᱤᱭᱟᱜ ᱠᱟᱱᱟ ᱛᱚ ᱱᱚᱣᱟ ᱞᱟᱹᱜᱤᱫ ᱛᱮᱜᱮ ᱠᱚ ᱠᱩᱥᱤᱭᱟᱜ ᱠᱟᱱᱟ ᱥᱮ ᱥᱚᱦᱚᱨ ᱥᱚᱦᱚᱨ ᱵᱟᱡᱟᱨ ᱨᱮ ᱜᱨᱤᱦᱚᱵᱟᱥ ᱨᱮ ᱞᱟᱹᱜᱤᱫ ᱜᱨᱤᱦᱚ ᱵᱟᱥ ᱠᱟᱛᱮ ᱥᱚᱦᱚᱨ ᱵᱟᱡᱟᱨ ᱨᱮ ᱚᱞᱚᱜ ᱯᱟᱲᱦᱟᱣ ᱨᱮᱱᱟᱜ ᱡᱟᱦᱟᱸ ᱥᱩᱡᱳᱜᱽ ᱥᱩᱵᱤᱫᱷᱟ ᱠᱟᱹᱢᱤ ᱠᱚ ᱧᱟᱢ ᱨᱮᱱᱟᱜ ᱡᱟᱦᱟᱸ ᱥᱩᱡᱳᱜᱽ ᱥᱩᱵᱤᱫᱷᱟ ᱢᱮᱱᱟᱜᱼᱟ ᱥᱮ ᱡᱟᱦᱟᱸ ᱥᱮᱫ ᱦᱤᱡᱩᱜ ᱥᱮᱱᱚᱜ ᱨᱮᱱᱟᱜ ᱡᱟᱦᱟᱸ ᱡᱳᱜᱟᱡᱳᱜᱽ ᱵᱮᱵᱚᱥᱛᱟ ᱨᱮᱱᱟᱜ ᱡᱟᱦᱟᱸ ᱥᱩᱡᱳᱜᱷ ᱥᱩᱵᱤᱫᱷᱟ ᱢᱮᱱᱟᱜᱼᱟ ᱟᱹᱛᱩ ᱚᱲᱟᱜ ᱨᱮᱫᱚ ᱚᱱᱠᱟᱱ ᱥᱩᱡᱳᱜᱽ ᱥᱩᱵᱤᱫᱷᱟ ᱠᱚᱫᱚ ᱟᱹᱰᱤ ᱠᱚᱢ ᱜᱮ ᱢᱮᱱᱟᱜᱼᱟ ᱡᱮᱢᱚᱱ ᱟᱹᱛᱩ ᱚᱲᱟᱜ ᱨᱮᱫᱚ ᱠᱟᱹᱢᱤ ᱠᱚᱦᱚᱸ ᱚᱱᱠᱟ ᱵᱮᱥᱴᱷᱤᱠ ᱥᱟᱺᱦᱤᱡ ᱵᱟᱝ ᱧᱟᱯᱟᱢᱟ ᱚᱞᱚᱜ ᱯᱟᱲᱦᱟᱣ ᱞᱟᱹᱜᱤᱫ ᱛᱮᱦᱚᱸ ᱵᱮᱥ ᱵᱮᱥ ᱥᱠᱩᱞ ᱠᱚᱞᱮᱡᱽ ᱠᱚᱦᱚᱸ ᱞᱮᱠᱷᱟᱨᱮ ᱟᱹᱰᱤ ᱠᱚᱢ ᱜᱮᱭᱟ ᱥᱟᱶ ᱥᱟᱶᱛᱮ ᱡᱟᱦᱟᱸ ᱠᱚᱥᱮᱡ ᱪᱟᱞᱟᱜ ᱦᱤᱡᱩᱜ ᱞᱟᱹᱜᱤᱫ ᱛᱮ ᱡᱳᱜᱟᱡᱳᱜᱽ ᱵᱮᱵᱚᱥᱛᱟ ᱨᱮᱱᱟᱜ ᱡᱟᱦᱟᱸ ᱴᱨᱮᱱ ᱵᱟᱥ ᱡᱳᱜᱟᱡᱳᱜᱽ ᱵᱮᱵᱚᱥᱛᱟ ᱢᱮᱱᱟᱜᱼᱟ ᱚᱱᱟ ᱠᱚᱦᱚᱸ ᱟᱹᱰᱤ ᱠᱚᱢ ᱜᱮ ᱧᱟᱯᱟᱢ ᱛᱟᱦᱮᱸᱫ ᱱᱚᱣᱟ ᱠᱚ ᱠᱷᱟᱹᱛᱤᱨ ᱜᱮ ᱛᱤᱦᱤᱧ ᱡᱩᱣᱟᱹᱱ ᱯᱤᱲᱦᱤ ᱠᱚ ᱟᱹᱛᱩ ᱚᱲᱟᱜ ᱨᱮ ᱛᱟᱦᱮᱸ ᱟᱸᱡᱷᱟᱴ ᱨᱮᱠᱚ ᱯᱟᱲᱟᱜ ᱠᱟᱱᱟ ᱟᱨ ᱥᱟᱦᱟᱨ ᱵᱟᱡᱟᱨ ᱠᱚᱨᱮ ᱜᱨᱤᱦᱚ ᱵᱟᱥ ᱠᱚ ᱠᱩᱥᱤᱭᱟᱜ ᱠᱟᱱᱟ